ᱢᱟᱱᱮ ᱮᱱᱮᱡ ᱮᱱᱮᱡ ᱦᱩᱭᱩᱜ ᱠᱟᱱᱟ ᱮᱱᱮᱡ ᱫᱚ ᱛᱟᱵᱚᱱ ᱞᱟᱹᱠᱛᱤᱭᱟᱱ ᱡᱤᱱᱤᱥ ᱠᱟᱱ ᱜᱮᱭᱟ ᱞᱟᱹᱠᱛᱤᱭᱟᱱ ᱡᱤᱱᱤᱥ ᱠᱟᱱᱟ ᱪᱤᱠᱟᱹᱛᱮ ᱢᱟᱱᱮ ᱱᱤᱛᱳᱜ ᱡᱟᱦᱟᱸ ᱞᱮᱠᱟ ᱥᱚᱦᱨᱟᱭ ᱦᱩᱭᱮᱱᱟ ᱥᱚᱦᱨᱟᱭ ᱨᱮ ᱜᱤᱫᱽᱨᱟᱹ ᱯᱤᱫᱽᱨᱟᱹ ᱮᱱᱮᱡ ᱥᱟᱱᱟᱭᱮᱫ ᱠᱚᱛᱟ ᱵᱚᱱᱟ ᱟᱨ ᱵᱟᱠᱚ ᱵᱟᱰᱟᱭᱟ ᱟᱵᱚᱣᱟᱜ ᱮᱱᱮᱡ ᱥᱮᱨᱮᱧ ᱚᱱᱟ ᱞᱟᱹᱜᱤᱫ ᱛᱮ ᱟᱵᱚ ᱦᱟᱲᱟᱢ ᱠᱚ ᱚᱰᱚᱠ ᱠᱟᱛᱮᱫ ᱞᱟᱦᱟ ᱠᱷᱚᱱ ᱜᱮ ᱛᱩᱢᱫᱟᱜ ᱴᱟᱢᱟᱠ ᱵᱚᱱ ᱨᱩᱭᱟ ᱟᱨ ᱵᱚᱱ ᱦᱚᱦᱚᱣᱟ ᱠᱚᱛᱮ ᱟᱨᱵᱚᱱ ᱩᱫᱩᱜ ᱟᱠᱚᱣᱟ ᱵᱟᱹᱵᱩ ᱱᱚᱣᱟ ᱥᱚᱦᱨᱟᱭ ᱨᱮᱫᱚ ᱰᱟᱱᱴᱟ ᱠᱚ ᱮᱱᱮᱡᱼᱟ ᱰᱟᱱᱴᱟ ᱠᱚ ᱮᱱᱮᱡᱼᱟ ᱪᱮᱫᱚᱜ ᱟᱠᱚ ᱵᱟᱹᱨᱥᱤᱧ ᱯᱮ ᱫᱤᱱ ᱟᱨ ᱫᱚᱥᱟᱨ ᱦᱤᱞᱳᱜ ᱫᱚ ᱥᱟᱯᱲᱟᱣ ᱠᱟᱛᱮᱱ ᱰᱟᱱᱴᱟ ᱠᱚ ᱮᱱᱮᱡᱼᱟ ᱰᱟᱱᱴᱟ ᱠᱚ ᱮᱱᱮᱡᱼᱟ ᱰᱟᱱᱴᱟ ᱠᱚ ᱥᱮᱨᱮᱧᱟ ᱟᱨ ᱟᱵᱚ ᱡᱩᱫᱤ ᱵᱟᱵᱚ ᱞᱟᱹᱭᱟᱠᱚᱣᱟ ᱜᱤᱫᱽᱨᱟᱹ ᱠᱚ ᱮᱱᱠᱷᱟᱱ ᱱᱚᱣᱟ ᱞᱟᱹᱠᱛᱤᱭᱟᱱ ᱡᱤᱱᱤᱥ ᱠᱟᱱᱟ ᱱᱚᱣᱟ ᱵᱟᱵᱚᱱ ᱞᱟᱹᱭᱟᱠᱚ ᱠᱷᱟᱱ ᱵᱟᱠᱚ ᱵᱟᱰᱟᱭ ᱫᱟᱲᱮᱭᱟᱜᱼᱟ ᱟᱨ ᱚᱱᱟ ᱢᱩᱫᱽ ᱨᱮ ᱢᱟᱱᱮ ᱰᱤ ᱡᱮ ᱟᱹᱜᱩ ᱠᱟᱛᱮᱫ ᱠᱚ ᱮᱱᱮᱡᱼᱟ ᱚᱱᱟ ᱫᱚ ᱵᱟᱭ ᱪᱮᱦᱨᱟᱜ ᱛᱟᱵᱚᱱᱟ ᱥᱚᱦᱨᱟᱭᱚᱜ ᱠᱟᱱᱟ ᱵᱚᱱ ᱟᱵᱚ ᱥᱟᱱᱛᱟᱲ ᱥᱚᱢᱟᱡᱽ ᱡᱟᱵᱽ ᱠᱤᱱ ᱛᱟᱦᱮᱱᱟ ᱟᱵᱚ ᱥᱚᱢᱟᱡᱽ ᱨᱮᱱᱟᱜ ᱮᱱᱮᱡ ᱥᱮᱨᱮᱧ ᱫᱚ ᱵᱟᱵᱚᱱ ᱦᱤᱲᱤᱧᱟ ᱟᱨᱵᱚᱱ ᱞᱟᱹᱭ ᱫᱚᱦᱚᱣᱟᱠᱚᱣᱟ ᱜᱤᱫᱽᱨᱟᱹ ᱯᱤᱫᱽᱨᱟᱹ ᱠᱚ ᱪᱮᱫ ᱫᱚᱦᱚᱭ ᱢᱟ ᱟᱨ ᱩᱱᱠᱩ ᱦᱚᱸ ᱟᱠᱚᱨᱮᱱ ᱞᱮᱴᱠᱟ ᱠᱚ ᱡᱟᱦᱟᱸ ᱦᱤᱞᱳᱜ ᱠᱚ ᱞᱟᱹᱭᱟᱠᱚ ᱢᱟ ᱛᱟᱵᱚᱱ ᱟᱨ ᱡᱟᱦᱟᱸ ᱞᱮᱠᱟ ᱱᱤᱛᱳᱜ ᱵᱟᱦᱟ ᱜᱮ ᱦᱩᱭᱮᱱᱟ ᱵᱟᱦᱟ ᱨᱮᱦᱚᱸ ᱡᱩᱫᱤ ᱵᱟᱵᱚᱱ ᱦᱚᱦᱚᱣᱟᱠᱚᱣᱟ ᱵᱟᱵᱚᱱ ᱜᱟᱯᱟᱞᱢᱟᱨᱟᱜᱼᱟ ᱵᱟᱵᱚᱱ ᱞᱟᱹᱭᱟᱠᱚᱣᱟ ᱮᱱᱮᱡ ᱛᱟᱵᱚᱱ ᱮᱱᱠᱷᱟᱱ ᱚᱱᱟ ᱮᱱᱮᱡ ᱦᱚᱸ ᱵᱟᱠᱚ ᱜᱟᱱᱟ ᱟᱵᱚᱣᱟᱜ ᱮᱱᱮᱡ ᱫᱚ ᱢᱟᱱᱮ ᱥᱤᱢᱯᱚᱞ ᱜᱮᱭᱟ ᱥᱤᱢᱯᱚᱞ ᱜᱮᱭᱟ ᱮᱱᱮᱡ ᱫᱚ ᱛᱟᱵᱚᱱ ᱟᱫᱚ ᱵᱟᱹᱠᱤ ᱞᱟᱹᱭ ᱦᱩᱭᱩᱜᱼᱟ ᱜᱤᱫᱽᱨᱟᱹ ᱠᱚ ᱚᱱᱟ ᱮᱱᱮᱡ ᱜᱮᱛᱟᱵᱚᱱ ᱪᱮᱫ ᱦᱩᱭᱩᱜᱼᱟ ᱟᱨ ᱚᱱᱟ ᱠᱟᱛᱷᱟ ᱨᱮ ᱛᱟᱦᱮᱸ ᱦᱩᱭ ᱟᱠᱚᱣᱟ ᱜᱤᱫᱽᱨᱟᱹ ᱦᱚᱸ ᱟᱨ ᱡᱟᱦᱟᱸ ᱦᱤᱞᱳᱜ ᱟᱠᱚ ᱦᱚᱸ ᱚᱱᱟ ᱠᱚ ᱮᱱᱮᱡ ᱠᱟᱛᱮᱫ ᱜᱮᱠᱚ ᱟᱹᱜᱩᱭᱮᱭᱟ ᱱᱟᱭᱠᱮ ᱵᱟᱵᱟ ᱵᱟᱦᱟ ᱮᱱᱮᱡ ᱰᱟᱦᱟᱨ ᱮᱱᱮᱡ ᱚᱱᱟ ᱠᱚᱫᱚ ᱛᱟᱵᱚᱱ ᱞᱟᱹᱭ ᱫᱚᱨᱠᱟᱨ ᱜᱮᱭᱟ ᱜᱤᱫᱽᱨᱟᱹ ᱠᱚᱦᱚᱸ ᱟᱨ ᱟᱞᱚ ᱠᱚ ᱦᱤᱲᱤᱧ ᱢᱟ ᱛᱟᱵᱚᱱ ᱡᱷᱚᱛᱚ ᱜᱤᱫᱽᱨᱟᱹ ᱜᱮ ᱚᱱᱠᱟ ᱜᱮ ᱡᱷᱚᱛᱚ ᱦᱚᱲ ᱜᱮᱵᱚᱱ ᱞᱟᱹᱭᱟᱠᱚ ᱢᱟ ᱡᱟᱦᱟᱸᱭ ᱵᱟᱰᱟᱭᱟᱭ ᱩᱱᱤ ᱦᱚᱸ ᱟᱞᱚᱭ ᱦᱤᱲᱤᱧ ᱢᱟ ᱟᱨ ᱞᱟᱹᱭ ᱟᱠᱚᱢᱟ ᱜᱤᱫᱽᱨᱟᱹ ᱠᱚ ᱛᱟᱵᱚᱱ ᱟᱵᱚᱣᱟᱜ ᱥᱚᱢᱟᱡᱽ ᱨᱮᱱᱟᱜ ᱮᱱᱮᱡ ᱥᱮᱨᱮᱧ ᱫᱚ ᱞᱟᱹᱠᱛᱤ ᱜᱮᱭᱟ ᱟᱨ ᱞᱟᱹᱭ ᱫᱚᱨᱠᱟᱨ ᱜᱮᱭᱟ ᱟᱹᱞᱤᱧ ᱫᱚ ᱚᱱᱟᱞᱤᱧ ᱢᱮᱱᱮᱜᱼᱟ